ᱦᱮᱸ ᱜᱟᱞᱟᱝᱫᱚ ᱚᱱᱮᱠ ᱠᱤᱪᱷᱩᱠᱚ ᱜᱟᱞᱟᱝ ᱟ ᱞᱤᱠᱤᱱ ᱟᱞᱮᱫᱚ ᱥᱩᱫᱩ ᱡᱚᱱᱚᱜᱛᱮᱫ ᱞᱮ ᱜᱟᱞᱟᱝ ᱟ ᱟᱨ ᱥᱤᱞᱟᱭ ᱥᱤᱞᱟᱭᱫᱚ ᱚᱱᱮᱠ ᱠᱤᱪᱷᱩᱞᱮ ᱥᱤᱞᱟᱭᱟ ᱥᱤᱞᱟᱭ ᱢᱚᱛᱚ ᱪᱮᱫ ᱠᱟᱱᱛᱷᱟᱞᱮ ᱥᱤᱞᱟᱭᱟ ᱛᱟᱯᱚᱨᱮ ᱞᱩᱜᱽᱲᱤᱡ ᱠᱚᱞᱮ ᱥᱤᱞᱟᱭᱟ ᱥᱤᱞᱟᱭᱫᱚ ᱚᱱᱮᱠ ᱠᱤᱪᱷᱩᱞᱮ ᱥᱤᱞᱟᱭᱟ ᱟᱨ ᱤᱧᱫᱚ ᱥᱤᱞᱟᱭᱻ ᱛᱮᱻ ᱥᱤᱞᱟᱭᱫᱚᱧ ᱥᱤᱞᱟᱭᱮᱫ ᱛᱮᱦᱮᱱᱟ ᱛᱚ ᱥᱤᱞᱟᱭᱻᱫᱚ ᱠᱤᱪᱷᱩᱫᱩᱧᱻ ᱢᱟᱱᱮ ᱠᱤᱪᱷᱩᱫᱩᱧ ᱦᱤᱲᱤᱧ ᱠᱟᱫᱟ ᱠᱤᱪᱷᱩᱫᱚ ᱵᱟᱝ ᱡᱮᱢᱚᱱ ᱞᱩᱜᱽᱲᱤᱡᱨᱚᱜ ᱫᱚ ᱵᱟᱹᱧ ᱦᱤᱲᱤᱧ ᱠᱟᱫᱟ ᱚᱱᱟᱫᱩᱧ ᱫᱟᱲᱮᱭᱟᱜ ᱜᱮᱭᱟ ᱞᱩᱜᱽᱲᱤᱡ ᱨᱚᱜ ᱥᱤᱞᱟᱭᱫᱚ ᱟᱨ ᱡᱮᱢᱚᱱ ᱤᱭᱟᱹ ᱤᱭᱟᱹᱧ ᱥᱤᱞᱟᱭᱮᱫ ᱛᱮᱦᱮᱱᱟ ᱢᱟᱱᱮ ᱥᱩᱛᱟᱹ ᱨᱮᱱᱟᱜ ᱚᱱᱟᱧ ᱥᱤᱞᱟᱭᱮᱫ ᱛᱮᱦᱮᱱᱟ ᱠᱤᱱᱛᱩ ᱚᱱᱟᱫᱚ ᱟᱭᱩᱵᱽ ᱥᱤᱞᱟᱭᱮᱫ ᱛᱮᱦᱮᱱᱟ ᱱᱤᱛᱚᱝᱫᱚ ᱵᱟᱧ ᱥᱤᱞᱟᱭ ᱠᱟᱫᱟ ᱛᱚ ᱚᱱᱟᱫᱚᱧ ᱦᱤᱲᱤᱠᱟᱫᱟ ᱟᱨ ᱱᱤᱛᱚᱜᱦᱚᱸ ᱢᱟᱱᱮ ᱥᱤᱞᱟᱭ ᱤᱭᱟᱹ ᱞᱮᱠᱷᱟᱱᱫᱩᱧ ᱫᱟᱲᱮ ᱫᱩᱧ ᱫᱟᱲᱮᱭᱟᱜ ᱜᱮᱭᱟ ᱵᱚᱞᱮ ᱛᱚ ᱠᱤᱪᱷᱩ ᱫᱩᱧ ᱦᱟᱹᱲᱤᱧ ᱠᱟᱫᱟ